ᱡᱳᱛᱤᱨ ᱵᱤᱨᱫᱟᱹ ᱤᱫᱤ ᱠᱟᱛᱮᱫ ᱵᱟᱹᱲᱤᱡ ᱦᱩᱫᱤᱥ ᱫᱚ ᱚᱱᱠᱟᱢᱟ ᱵᱟᱹᱱᱩᱜ ᱨᱮᱦᱚᱸ ᱜᱮ ᱛᱚᱵᱮ ᱮᱱᱛᱮ ᱠᱟᱛᱮᱫ ᱨᱮ ᱦᱚᱸ ᱛᱤᱱᱟᱹᱜ ᱜᱟᱱ ᱪᱚᱝ ᱚᱱᱠᱟᱱᱟᱜ ᱟᱹᱭᱠᱟᱹᱣᱜᱼᱟ ᱡᱟᱦᱟᱸ ᱞᱮᱠᱟ ᱡᱳᱛᱤᱨ ᱵᱤᱫᱽ ᱫᱚ ᱱᱚᱣᱟ ᱠᱚ ᱦᱤᱥᱟᱹᱵᱟ ᱡᱮᱢᱚᱱ ᱥᱮᱨᱢᱟ ᱨᱮ ᱩᱱᱠᱩ ᱡᱟᱦᱟᱸ ᱛᱤᱱᱟᱹᱜ ᱢᱮᱱᱟᱜ ᱠᱚᱣᱟ ᱤᱯᱤᱞ ᱮᱸᱜᱮᱞ ᱢᱮᱱᱟᱜ ᱠᱚᱣᱟ ᱩᱱᱠᱩ ᱚᱠᱟ ᱚᱠᱟ ᱚᱠᱠᱷᱚ ᱨᱮ ᱚᱠᱟ ᱵᱟᱨ ᱨᱮ ᱚᱠᱟ ᱠᱤᱪᱷᱩ ᱨᱮ ᱢᱮᱱᱟᱜ ᱠᱚᱣᱟ ᱢᱮᱱᱛᱮᱫ ᱡᱟᱦᱟᱸ ᱟᱠᱚ ᱦᱤᱥᱟᱹᱵ ᱠᱤᱛᱟᱹᱵ ᱡᱟᱦᱟᱱᱟᱜ ᱟᱠᱚ ᱠᱚ ᱞᱟᱹᱭ ᱟᱠᱚ ᱛᱚ ᱚᱱᱮ ᱚᱱᱟ ᱡᱤᱱᱤᱥ ᱫᱚ ᱢᱟᱱᱮ ᱥᱟᱬᱮᱥᱤᱭᱟᱹ ᱞᱮᱠᱟᱛᱮ ᱯᱨᱚᱢᱟᱱ ᱞᱮᱠᱟᱛᱮ ᱚᱱᱟ ᱡᱤᱱᱤᱥ ᱫᱚ ᱩᱱᱠᱩ ᱵᱟᱝ ᱠᱚ ᱫᱮᱠᱷᱟᱣ ᱯᱩᱥᱴᱟᱹᱣ ᱩᱛᱟᱹᱨᱟ ᱮᱱᱠᱷᱟᱱ ᱱᱚᱰᱮ ᱱᱚᱣᱟ ᱥᱟᱵᱟᱞ ᱨᱟᱠᱟᱵ ᱠᱟᱱᱟ ᱡᱮ ᱡᱳᱛᱤᱨ ᱵᱤᱫᱽᱫᱟᱹ ᱡᱟᱦᱟᱸ ᱪᱮ ᱱᱟᱦᱟᱜ ᱥᱮᱨᱢᱟ ᱥᱮᱱ ᱠᱚᱭᱚᱜ ᱠᱟᱛᱮᱫ ᱩᱱᱠᱩ ᱡᱟᱦᱟᱸ ᱛᱤᱱᱟᱹᱜ ᱤᱯᱤᱞ ᱢᱮᱱᱟᱜ ᱠᱚᱣᱟ ᱡᱟᱦᱟᱸ ᱛᱤᱱᱟᱹᱜ ᱮᱸᱜᱮᱞ ᱢᱮᱱᱟᱜ ᱠᱚᱣᱟ ᱮᱱᱠᱷᱟᱱ ᱩᱱᱠᱩ ᱚᱠᱟ ᱯᱚᱨᱤᱥᱛᱷᱤᱛᱮ ᱨᱮ ᱚᱠᱟ ᱞᱮᱠᱟ ᱢᱮᱱᱟᱜ ᱠᱚᱣᱟ ᱮᱱᱠᱷᱟᱱ ᱚᱱᱟ ᱵᱟᱲᱟᱭ ᱞᱟᱹᱜᱤᱫᱛᱮ ᱩᱱᱠᱩ ᱡᱟᱦᱟᱸ ᱟᱠᱚᱣᱟᱜ ᱢᱟᱱᱚᱥᱤᱠ ᱚᱥᱛᱚᱨ ᱨᱮ ᱢᱚᱱᱮ ᱢᱚᱱᱮ ᱛᱮ ᱡᱟᱦᱟᱸ ᱟᱠᱚ ᱜᱚᱱᱚᱱᱟ ᱮᱢ ᱠᱟᱛᱮᱫ ᱡᱟᱦᱟᱸ ᱚᱞ ᱛᱚᱞ ᱠᱟᱛᱮᱫ ᱡᱟᱦᱟᱸ ᱠᱚ ᱵᱮᱱᱟᱣᱮᱜ ᱱᱟᱦᱟᱜ ᱢᱟᱱᱮ ᱦᱤᱥᱟᱹᱵ ᱠᱤᱛᱟᱹᱵᱮᱜ ᱟᱠᱚ ᱮᱱᱠᱷᱟᱱ ᱚᱱᱮ ᱚᱱᱟ ᱜᱮ ᱦᱩᱭᱩᱜ ᱠᱟᱱᱟ ᱡᱳᱛᱤᱨ ᱵᱤᱜᱽᱜᱟᱱᱟᱜ ᱢᱟᱱᱮ ᱟᱠᱚᱣᱟᱜ ᱜᱮᱭᱟᱱ ᱫᱚ ᱢᱮᱱᱠᱷᱟᱱ ᱡᱟᱦᱟᱸ ᱱᱚᱰᱮ ᱱᱟᱦᱟᱜ ᱥᱟᱬᱮᱥᱤᱭᱟᱹ ᱞᱮᱠᱟᱛᱮ ᱡᱟᱦᱟᱸ ᱱᱟᱦᱟᱜ ᱢᱤᱫᱴᱤᱡ ᱯᱷᱩᱨᱩᱯ ᱫᱚᱨᱠᱟᱨ ᱵᱟᱝ ᱠᱷᱟᱱ ᱯᱨᱚᱢᱟᱱ ᱫᱚᱨᱠᱟᱨ ᱚᱱᱟ ᱯᱨᱚᱢᱟᱱ ᱫᱚ ᱡᱳᱛᱤᱨ ᱵᱤᱨᱫᱟᱹ ᱞᱮᱠᱟ ᱛᱮᱫᱚ ᱚᱱᱟ ᱡᱤᱱᱤᱥᱴᱟ ᱫᱚ ᱵᱟᱹᱱᱩᱜ ᱟᱹᱱᱤᱡ ᱠᱮᱵᱚᱞ ᱩᱱᱠᱩ ᱫᱚ ᱦᱤᱥᱟᱹᱵ ᱠᱤᱛᱟᱹᱵ ᱠᱟᱛᱮᱫ ᱢᱤᱫᱴᱤᱡ ᱜᱚᱱᱚᱱᱟ ᱠᱟᱛᱮᱫ ᱚᱱᱟ ᱡᱤᱱᱤᱥ ᱯᱷᱟᱭᱱᱮᱞ ᱠᱚ ᱚᱰᱳᱠᱟ ᱡᱮ ᱱᱤᱭᱟᱹ ᱦᱤᱞᱳᱜ ᱫᱚ ᱪᱮ ᱥᱳᱣᱨᱚ ᱯᱚᱨᱟᱜᱽ ᱢᱮᱱᱟᱜᱼᱟ ᱤᱱᱟᱹ ᱦᱤᱞᱳᱜ ᱫᱚ ᱱᱚᱣᱟ ᱢᱮᱱᱟᱜᱼᱟ ᱮᱢᱟᱱ ᱛᱮᱢᱟᱱ ᱚᱱᱠᱟᱱ ᱟᱹᱰᱤ ᱞᱮᱠᱟᱱ ᱠᱟᱛᱷᱟ ᱟᱫᱚ ᱚᱱᱟ ᱞᱮᱠᱟᱛᱮ ᱛᱮᱦᱮᱧ ᱡᱳᱛᱤᱨ ᱵᱤᱫᱽᱫᱟᱹ ᱫᱚ ᱵᱟᱹᱲᱤᱡᱟᱜ ᱢᱮᱱᱟᱜ ᱨᱮ ᱦᱚᱸ ᱜᱮ ᱛᱚᱵᱮ ᱩᱱᱟᱹᱜ ᱩᱛᱟᱹᱨ ᱫᱚ ᱦᱟᱜ ᱵᱟᱝ ᱜᱮ ᱟᱹᱞᱤᱧᱟᱜ ᱩᱭᱦᱟᱹᱨᱛᱮ ᱡᱟᱦᱟᱸ ᱪᱮ ᱚᱱᱟ ᱱᱤᱛ ᱫᱷᱟᱹᱵᱤᱡᱛᱮ ᱟᱹᱞᱤᱧ ᱵᱟᱝ ᱠᱤᱧ ᱯᱩᱥᱴᱟᱹᱣ ᱟᱠᱟᱜᱼᱟ